ᱟᱹᱞᱤᱧ ᱫᱚ ᱵᱤᱨᱼᱵᱩᱨᱩ ᱥᱩᱨ ᱨᱮᱱ ᱦᱚᱲ ᱠᱟᱱᱟᱞᱤᱧ ᱡᱮ ᱱᱚᱣᱟ ᱵᱤᱨᱼᱵᱩᱨᱩ ᱨᱮ ᱟᱹᱰᱤ ᱨᱚᱠᱚᱢ ᱪᱮᱬᱮ ᱪᱤᱯᱨᱩᱫ ᱠᱚ ᱛᱟᱦᱮᱸ ᱠᱟᱱᱟ ᱢᱮᱱᱫᱚ ᱵᱤᱨᱼᱵᱩᱨᱩ ᱨᱮ ᱯᱚᱛᱟᱢ ᱠᱟᱺᱦᱩ ᱠᱤᱥᱱᱤ ᱩᱱᱠᱩ ᱦᱚᱸᱠᱚ ᱛᱟᱦᱮᱸ ᱠᱟᱱ ᱜᱮᱭᱟ ᱢᱟᱨᱟᱜ ᱮᱢᱟᱱ ᱠᱚ ᱛᱟᱦᱮᱸ ᱠᱟᱱᱟ ᱩᱱᱠᱩ ᱠᱚ ᱱᱤᱛᱚᱝ ᱧᱮᱞ ᱧᱮᱞ ᱛᱮ ᱡᱮᱛᱮ ᱜᱮᱠᱚ ᱟᱫ ᱪᱟᱵᱟ ᱤᱫᱤᱜ ᱠᱟᱱᱟ ᱢᱮᱱᱫᱚ ᱟᱹᱛᱩ ᱫᱤᱥᱚᱢ ᱨᱮ ᱱᱩᱠᱩ ᱡᱮ ᱜᱷᱟᱲᱣᱟ ᱥᱟᱶᱛᱮ ᱯᱟᱨᱣᱟ ᱱᱩᱠᱩ ᱠᱚᱦᱚᱸ ᱱᱚᱣᱟ ᱡᱚᱛᱚ ᱜᱮᱠᱚ ᱟᱫᱚᱜ ᱠᱟᱱ ᱛᱟᱵᱚᱱᱟ ᱟᱫᱚᱜ ᱠᱟᱱ ᱦᱤᱥᱟᱹᱵᱽ ᱛᱮ ᱟᱹᱞᱤᱧ ᱱᱤᱛᱚᱜ ᱞᱤᱧ ᱢᱮᱱᱟ ᱱᱩᱠᱩ ᱡᱮ ᱰᱷᱤᱯᱪᱩᱭ ᱠᱚᱸᱜ ᱰᱷᱮᱝᱠᱟ ᱟᱨ ᱱᱩᱠᱩ ᱢᱤᱴᱩ ᱡᱟᱦᱟᱸ ᱵᱚᱱ ᱢᱮᱱᱮᱫᱼᱟ ᱥᱩᱣᱟ ᱩᱱᱠᱩ ᱠᱚᱦᱚᱸ ᱡᱚᱛᱚ ᱠᱚ ᱱᱚᱱᱛᱮ ᱠᱷᱚᱱ ᱠᱚ ᱟᱫᱚᱜ ᱠᱟᱱᱟ ᱱᱩᱠᱩ ᱠᱚ ᱟᱫᱚᱜ ᱠᱟᱱ ᱦᱤᱥᱟᱹᱵᱽ ᱛᱮ ᱪᱮᱫ ᱟᱨ ᱚᱱᱟ ᱛᱟᱞᱟ ᱨᱮᱠᱚ ᱵᱟᱹᱱᱩᱜ ᱠᱚᱣᱟ ᱱᱩᱠᱩ ᱠᱚ ᱵᱟᱧᱪᱟᱣ ᱞᱟᱹᱜᱤᱫ ᱠᱷᱟᱱ ᱟᱵᱚ ᱥᱮᱸᱫᱽᱨᱟ ᱥᱤᱠᱟᱹᱨᱤᱭᱟᱹ ᱠᱚ ᱟᱞᱚ ᱠᱚ ᱥᱮᱱ ᱫᱟᱲᱮᱭᱟᱜ ᱢᱟ ᱟᱞᱚᱵᱚᱱ ᱜᱚᱡ ᱠᱚᱢᱟ ᱟᱨ ᱱᱩᱠᱩ ᱠᱚ ᱡᱩᱫᱤ ᱵᱚᱱ ᱜᱚᱡ ᱪᱟᱵᱟ ᱞᱮᱠᱚ ᱠᱷᱟᱱ ᱵᱤᱨᱼᱵᱩᱨᱩ ᱨᱮ ᱟᱸᱫᱳᱲ ᱵᱟᱝ ᱦᱩᱭᱩᱜᱼᱟ ᱵᱤᱨᱼᱵᱩᱨᱩ ᱱᱤᱥᱩᱱᱚᱜᱼᱟ ᱚᱱᱟᱛᱮ ᱱᱚᱣᱟ ᱠᱚ ᱞᱟᱹᱜᱤᱫ ᱟᱹᱞᱤᱧ ᱥᱮᱫ ᱪᱟᱵᱟ ᱟᱠᱟᱫ ᱠᱚᱣᱟ